ᱡᱟᱦᱟᱱ ᱪᱟᱥ ᱠᱟᱹᱢᱤᱨᱮ ᱯᱷᱮᱰᱚᱜ ᱞᱟᱦᱟᱨᱮ ᱚᱠᱚᱭ ᱠᱚ ᱵᱷᱟᱹᱜᱤ ᱠᱚ ᱪᱟᱥ ᱪᱟᱥᱫᱟ ᱟᱨᱠᱚ ᱪᱟᱥ ᱵᱟᱲᱟᱣ ᱠᱟᱫᱟ ᱵᱷᱟᱹᱜᱤ ᱯᱷᱚᱞᱚᱱ ᱠᱚ ᱧᱟᱢ ᱠᱟᱫᱟ ᱩᱱᱠᱩ ᱴᱷᱮᱱ ᱠᱷᱚᱱ ᱟᱭᱢᱟᱞᱮ ᱠᱩᱞᱤ ᱡᱚᱱᱚᱜ ᱠᱟᱱᱟ ᱟᱨ ᱟᱭᱢᱟ ᱞᱮᱠᱟᱱ ᱜᱚᱲᱚᱞᱮ ᱦᱟᱛᱟᱣᱫᱟ ᱡᱮᱢᱚᱱ ᱦᱟᱥᱟ ᱪᱮᱫ ᱞᱮᱠᱟᱛᱮ ᱤᱭᱟᱹ ᱡᱚᱢᱤ ᱪᱮᱫ ᱞᱮᱠᱟᱛᱮ ᱵᱮᱱᱟᱣ ᱦᱩᱭᱩᱜᱼᱟ ᱪᱮᱫ ᱞᱮᱠᱟ ᱫᱟᱜ ᱟᱜ ᱞᱟᱦᱟ ᱦᱩᱭᱩᱜᱼᱟ ᱥᱮ ᱥᱤ ᱞᱟᱦᱟ ᱦᱩᱭᱩᱜᱼᱟ ᱥᱮ ᱡᱟᱦᱟᱸ ᱪᱮᱫ ᱞᱮᱠᱟ ᱞᱟᱦᱟᱭ ᱦᱩᱭᱩᱜᱼᱟ ᱚᱱᱟᱠᱚᱞᱮ ᱠᱩᱞᱤ ᱵᱩᱡᱷᱟᱹᱣᱮᱫ ᱠᱚᱣᱟ ᱛᱟᱨ ᱢᱚᱫᱽᱫᱷᱮ ᱯᱷᱚᱥᱚᱞ ᱞᱟᱜᱟᱣ ᱠᱟᱛᱮᱫ ᱪᱮᱫᱠᱚ ᱞᱟᱜᱟᱣᱟᱜ ᱦᱩᱭᱩᱜᱼᱟ ᱚᱱᱟ ᱠᱚᱞᱮ ᱠᱩᱞᱤᱭᱮᱫ ᱠᱚᱣᱟ ᱪᱤᱠᱟᱹᱛᱮ ᱯᱷᱚᱞᱚᱱ ᱡᱟᱹᱥᱛᱤᱜᱼᱟ ᱚᱱᱟᱠᱚ ᱩᱱᱠᱩ ᱴᱷᱮᱱ ᱠᱷᱚᱱᱞᱮ ᱵᱩᱡᱷᱟᱹᱣ ᱦᱟᱛᱟᱣ ᱠᱟᱛᱮᱫ ᱜᱮ ᱪᱟᱥ ᱠᱟᱹᱢᱤ ᱨᱮᱞᱮ ᱯᱷᱮᱰᱚᱜ ᱠᱟᱱᱟ ᱟᱨ ᱵᱩᱡᱷᱟᱹᱣ ᱦᱟᱛᱟᱣ ᱫᱚ ᱴᱷᱤᱠ ᱜᱮᱭᱟ ᱡᱟᱦᱟᱸᱭ ᱴᱷᱮᱡ ᱠᱷᱚᱡ ᱞᱟᱦᱟᱨᱮ ᱵᱩᱡᱷᱟᱹᱣᱮᱢ ᱦᱟᱛᱟᱣ ᱞᱮᱠᱷᱟᱱ ᱫᱚ ᱱᱤᱡᱮᱨᱟᱜ ᱦᱚᱸ ᱵᱷᱟᱹᱜᱤ ᱯᱷᱚᱞᱚᱱ ᱦᱚᱸ ᱢᱚᱡᱽ ᱮᱢ ᱯᱷᱚᱞᱚᱱ ᱦᱚᱪᱚ ᱫᱟᱲᱮᱭᱟᱜᱼᱟ ᱪᱟᱥ ᱠᱟᱹᱢᱤᱨᱮ ᱞᱟᱹᱜᱤᱫ ᱡᱟᱦᱟᱱᱟᱜ ᱪᱟᱥ ᱟᱠᱟᱫ ᱠᱷᱟᱱᱮᱢ ᱚᱱᱟᱦᱚᱸ ᱩᱱᱠᱩ ᱴᱷᱮᱡ ᱠᱷᱚᱡ ᱯᱚᱨᱟᱢᱚᱨᱥᱚ ᱦᱟᱛᱟᱣ ᱠᱟᱛᱮᱜ ᱜᱮᱢ ᱞᱟᱜᱟᱣᱟᱫ ᱠᱷᱟᱱᱫᱚ ᱵᱷᱟᱜᱮᱜᱼᱟ ᱪᱮᱫᱟᱜ ᱡᱮ ᱩᱱᱠᱩ ᱫᱚᱠᱚ ᱯᱷᱚᱥᱚᱞ ᱠᱚ ᱨᱟᱠᱟᱵᱽ ᱞᱟᱜᱟᱣ ᱠᱟᱫᱟ ᱟᱨ ᱦᱩᱭ ᱟᱠᱟᱱ ᱛᱟᱠᱚᱣᱟ ᱟᱨ ᱵᱟᱝ ᱵᱟᱰᱟᱭ ᱨᱮᱫᱚ ᱩᱱᱠᱩ ᱴᱷᱮᱱ ᱠᱷᱚᱡᱜᱮ ᱞᱟᱦᱟ ᱵᱟᱰᱟᱭ ᱦᱟᱛᱟᱣ ᱠᱟᱛᱮᱫ ᱜᱮ ᱡᱟᱦᱟᱱᱟᱜ ᱞᱟᱜᱟᱣᱟᱜ ᱦᱩᱭᱩᱜᱼᱟ ᱯᱷᱚᱥᱚᱞ ᱠᱚᱨᱮᱦᱚᱸ ᱥᱮ ᱚᱱᱟ ᱟᱨᱠᱤ ᱵᱟᱰᱟᱭ ᱦᱟᱛᱟᱣ ᱫᱚ ᱫᱚᱨᱠᱟᱨ ᱜᱮ